ᱦᱮᱸ ᱞᱟᱹᱭ ᱢᱮ ᱦᱳᱭ ᱚᱠᱟ ᱪᱟᱞᱟᱜᱼᱟ ᱥᱮᱱ ᱚᱸᱰᱮ ᱟᱞᱮ ᱠᱷᱚᱱ ᱫᱚ ᱯᱚᱸᱭᱛᱟᱞᱞᱤᱥ ᱠᱤᱞᱳᱢᱤᱴᱟᱨ ᱦᱩᱭᱩᱜ ᱠᱟᱱᱟ ᱢᱳᱴᱟᱢᱩᱴᱤ ᱟᱢ ᱨᱤᱡᱟᱨᱵᱷ ᱨᱮᱢ ᱪᱟᱞᱟᱜ ᱟᱥᱮ ᱚᱱᱠᱟ ᱥᱮᱭᱟᱨ ᱨᱮ ᱢᱮᱱᱠᱷᱟᱱ ᱫᱚ ᱟᱢᱟᱜ ᱢᱳᱴᱟᱢᱩᱴᱤ ᱛᱤᱱᱥᱚ ᱴᱟᱠᱟ ᱯᱟᱲᱟᱜ ᱛᱟᱢᱟ ᱦᱳᱭ ᱦᱳᱭ ᱨᱤᱡᱟᱹᱵᱷ ᱞᱮᱠᱷᱟᱱ ᱨᱤᱡᱟᱹᱵᱷ ᱞᱮᱠᱷᱟᱱ ᱟᱢᱟᱜ ᱯᱟᱥᱥᱚ ᱴᱟᱠᱟ ᱞᱟᱜᱟᱜᱼᱟ ᱰᱤᱥᱠᱟᱣᱩᱱᱴ ᱧᱮᱞ ᱢᱮ ᱩᱱᱟᱹᱜ ᱥᱟᱺᱜᱤᱧ ᱦᱚᱨ ᱠᱟᱱᱟ ᱱᱚᱰᱮ ᱠᱷᱚᱱ ᱥᱟᱺᱜᱤᱧ ᱜᱮᱭᱟ ᱛᱚ ᱦᱳᱭ ᱮᱱᱠᱷᱟᱱ ᱥᱟᱺᱜᱤᱧ ᱦᱚᱸ ᱛᱮᱞ ᱦᱚᱸ ᱥᱩᱱᱩᱢ ᱦᱚᱸ ᱰᱷᱮᱨ ᱡᱚᱢ ᱟᱭ ᱦᱮᱸ ᱛᱚ ᱥᱩᱱᱩᱢ ᱨᱮᱭᱟᱜ ᱨᱮᱹᱴ ᱦᱚᱸ ᱰᱷᱮᱨ ᱠᱟᱱᱟ ᱢᱮᱱᱠᱷᱟᱱ ᱧᱮᱞ ᱦᱩᱭᱩᱜᱼᱟ ᱟᱨᱚ ᱴᱳᱞ ᱴᱮᱠᱥ ᱠᱚ ᱢᱮᱱᱟᱜᱼᱟ ᱦᱮᱸ ᱟᱪᱪᱷᱟ ᱛᱤᱸᱜᱩᱱᱟᱜ ᱵᱟᱠᱷᱨᱟ ᱦᱚᱸ ᱞᱟᱹᱭ ᱠᱷᱟᱡ ᱜᱮ ᱦᱳᱭ ᱦᱳᱭ ᱟᱫᱚ ᱴᱷᱤᱠ ᱜᱮᱭᱟ ᱛᱟᱦᱚᱞᱮ ᱦᱤᱡᱩᱜ ᱢᱮ ᱚᱠᱟᱨᱮ ᱢᱮᱱᱟᱢᱼᱟ ᱦᱤᱡᱩᱜ ᱢᱤᱫ ᱦᱚᱲᱮ ᱛᱤᱸᱜᱩ ᱠᱟᱜᱼᱟ ᱚᱸᱰᱮ ᱥᱴᱮᱱᱰ ᱨᱮ ᱢᱮᱱᱟᱜᱼᱟ ᱥᱴᱮᱱᱰ ᱨᱮᱜᱮ ᱴᱷᱤᱠ ᱜᱮᱭᱟ ᱢᱟ ᱦᱮᱸ